ᱤᱧ ᱫᱚ ᱠᱟᱹᱴᱤᱡ ᱠᱷᱚᱱᱜᱮ ᱪᱷᱚᱵᱤ ᱟᱸᱠᱟᱣ ᱫᱚ ᱟᱹᱰᱤ ᱜᱮᱧ ᱠᱩᱥᱤᱜᱼᱟ ᱡᱚᱠᱷᱚᱱ ᱠᱟᱹᱴᱤᱡ ᱛᱟᱦᱮᱸ ᱞᱮᱱᱟᱹᱧ ᱛᱚᱠᱷᱚᱱ ᱫᱚ ᱥᱤᱞᱮᱠᱴ ᱨᱮ ᱪᱷᱚᱵᱤᱧ ᱟᱸᱠᱟᱣᱮᱜ ᱛᱟᱦᱮᱱᱟ ᱯᱮᱱᱥᱤᱞ ᱛᱮ ᱪᱷᱚᱵᱤᱧ ᱟᱸᱠᱟᱣᱮᱜ ᱛᱟᱦᱮᱱᱟ ᱟᱨ ᱪᱷᱚᱵᱤ ᱧᱮᱞ ᱠᱟᱛᱮᱫ ᱤᱧ ᱜᱚᱼᱵᱟᱵᱟ ᱛᱟᱹᱨᱤᱯᱷ ᱟᱹᱧ ᱠᱟᱱ ᱛᱟᱦᱮᱱᱟ ᱥᱮ ᱢᱚᱡᱽ ᱜᱮᱠᱚ ᱢᱮᱱᱮᱫ ᱛᱟᱦᱮᱱ ᱵᱚᱞᱮ ᱛᱚᱠᱷᱚᱱ ᱫᱚ ᱟᱹᱰᱤ ᱨᱟᱹᱥᱠᱟᱹ ᱜᱮᱧ ᱵᱩᱡᱮᱜ ᱛᱟᱦᱮᱱᱟ ᱤᱧᱟᱹᱜ ᱨᱟᱹᱥᱠᱟᱹ ᱪᱮᱫ ᱢᱮᱱᱟᱹᱧ ᱢᱮᱱᱛᱮ ᱵᱟᱝ ᱪᱟᱵᱟ ᱫᱟᱲᱮᱭᱟᱜᱟᱹᱧ ᱠᱟᱹᱴᱤᱡ ᱵᱮᱞᱟ ᱨᱮᱱᱟᱜ ᱚᱱᱟ ᱫᱤᱱ ᱠᱚᱫᱚ ᱟᱹᱰᱤ ᱫᱤᱥᱟᱹᱜᱼᱟ ᱛᱟᱨᱯᱚᱨ ᱡᱟᱦᱟᱸ ᱞᱮᱠᱟ ᱞᱟᱹᱴᱩ ᱪᱟᱞᱟᱣ ᱱᱟᱹᱧ ᱚᱱᱠᱟᱜᱮ ᱪᱷᱚᱵᱤ ᱟᱸᱠᱟᱣ ᱨᱮᱱᱟᱜ ᱯᱨᱚᱥᱮᱥ ᱦᱚᱸ ᱪᱮᱧᱡᱽ ᱪᱟᱞᱟᱣᱱᱟ ᱟᱞᱟᱫᱟᱭᱱᱟ ᱵᱚᱞᱮ ᱡᱚᱠᱷᱚᱱ ᱠᱟᱹᱴᱤᱡ ᱛᱟᱦᱮᱸ ᱞᱤᱱᱟᱹᱧ ᱛᱚᱠᱷᱚᱱ ᱫᱚ ᱤᱧ ᱫᱚ ᱥᱤᱞᱮᱠᱴ ᱨᱮ ᱪᱷᱚᱵᱤᱧ ᱟᱸᱠᱟᱣ ᱮᱜ ᱛᱟᱦᱮᱱᱟ ᱯᱮᱱᱥᱤᱞ ᱛᱮ ᱛᱟᱨᱯᱚᱨ ᱡᱚᱠᱷᱚᱱ ᱠᱟᱹᱴᱤᱡ ᱞᱟᱹᱴᱩᱭᱮᱱᱟᱹᱧ ᱛᱚᱠᱷᱚᱱ ᱫᱚ ᱨᱩᱞ ᱯᱮᱱᱥᱤᱞ ᱛᱮ ᱪᱷᱚᱵᱤ ᱟᱸᱠᱟᱣ ᱡᱚᱠᱷᱚᱱ ᱤᱧ ᱯᱨᱚᱛᱷᱚᱢ ᱪᱷᱚᱵᱤᱧ ᱟᱸᱠᱟᱣᱟ ᱛᱚᱠᱷᱚᱱ ᱫᱚ ᱢᱳᱢ ᱨᱚᱝ ᱛᱮ ᱡᱟᱦᱟᱸ ᱫᱚᱠᱚ ᱢᱮᱱᱟ ᱳᱭᱮᱞ ᱯᱮᱥᱴᱟᱞ ᱠᱟᱞᱟᱨ ᱚᱱᱟ ᱚᱱᱟᱛᱮ ᱪᱷᱚᱵᱤᱧ ᱟᱸᱠᱟ ᱠᱮᱫᱟ ᱨᱚᱝ ᱠᱤᱫᱟᱹᱧ ᱛᱟᱨᱯᱚᱨᱮ ᱟᱨ ᱠᱟᱹᱴᱤᱡ ᱡᱚᱠᱷᱚᱱ ᱥᱮᱬᱟ ᱧᱚᱜ ᱠᱤᱫᱟᱹᱧ ᱪᱷᱚᱵᱤ ᱟᱸᱠᱟᱣᱨᱮ ᱛᱚᱠᱷᱚᱱ ᱫᱚ ᱥᱮᱨ ᱫᱚ ᱤᱧ ᱠᱷᱟᱛᱟᱭ ᱮᱢᱟ ᱫᱤᱧᱟᱭ ᱳᱣᱟᱴᱟᱨ ᱠᱟᱞᱟᱨ ᱢᱚᱛᱞᱚᱵᱽ ᱫᱟᱜ ᱫᱤᱭᱮ ᱡᱟᱦᱟᱸ ᱨᱚᱝ ᱠᱚ ᱨᱚᱝᱟ ᱚᱱᱟᱜᱮ ᱛᱟᱨᱚᱨ ᱚᱱᱟᱴᱟᱜ ᱥᱮᱬᱟ ᱠᱟᱛᱮ ᱚᱱᱟ ᱯᱟᱨᱚᱢ ᱠᱟᱛᱮ ᱫᱚ ᱦᱩᱭᱱᱟ ᱳᱭᱮᱞ ᱠᱟᱞᱟᱨ ᱢᱚᱛᱞᱚᱵᱽ ᱯᱷᱮᱵᱽᱨᱤᱠ ᱨᱚᱝ ᱡᱟᱦᱟᱸ ᱫᱚ ᱠᱟᱹᱪ ᱨᱮᱠᱚ ᱰᱨᱚᱭᱤᱝᱼᱟ ᱚᱱᱟ ᱦᱚᱸ ᱟᱹᱰᱤ ᱵᱮᱥ ᱜᱮ ᱧᱮᱞᱚᱜᱼᱟ ᱪᱷᱚᱵᱤ ᱫᱚ ᱟᱵᱚᱣᱟᱜ ᱱᱤᱭᱟᱹ ᱫᱷᱟᱨᱮ ᱯᱟᱥᱮ ᱪᱤᱞᱤ ᱠᱚ ᱢᱮᱱᱟᱜ ᱠᱚᱣᱟ ᱫᱟᱨᱮ ᱠᱚ ᱢᱮᱱᱟᱜᱼᱟ ᱢᱮᱨᱚᱢ ᱠᱚ ᱰᱟᱝᱨᱟ ᱠᱚ ᱥᱤᱢ ᱠᱚ ᱥᱮ ᱡᱟᱦᱟᱸᱭ ᱜᱤᱫᱽᱨᱟᱹ ᱫᱚᱠᱚ ᱠᱷᱮᱞᱫᱟ ᱥᱮ ᱡᱟᱦᱟᱸᱭ ᱫᱚᱠᱚ ᱫᱩᱲᱩᱵ ᱠᱟᱱᱟ ᱚᱱᱠᱟ ᱟᱸᱠᱟᱣ ᱫᱚ ᱟᱹᱰᱤ ᱵᱮᱥ ᱜᱮᱧ ᱵᱩᱡᱷᱟᱹᱣᱟ ᱚᱱᱟ ᱠᱚ ᱟᱸᱠᱟᱣ ᱠᱟᱛᱮ ᱫᱚᱦᱚ ᱞᱮᱠᱷᱟᱡ ᱟᱢᱫᱚ ᱞᱟᱹᱴᱩ ᱠᱟᱛᱮ ᱥᱮ ᱡᱟᱦᱟᱸ ᱛᱤᱥ ᱧᱮᱞ ᱵᱟᱲᱟᱭᱟᱢ ᱚᱱᱟ ᱠᱚᱫᱚ ᱚᱱᱟ ᱠᱚ ᱫᱤᱱ ᱚᱠᱛᱚ ᱫᱤᱥᱟᱹ ᱠᱟᱛᱮ ᱟᱢᱟᱜ ᱢᱚᱱᱮᱨᱮ ᱟᱹᱰᱤ ᱨᱟᱹᱥᱠᱟᱹᱧ ᱵᱩᱡᱷᱟᱹᱣᱟ ᱤᱧ ᱫᱚ ᱱᱤᱭᱟᱹ ᱠᱚ ᱨᱚᱝ ᱫᱚ ᱠᱟᱹᱴᱤᱡ ᱨᱮᱫᱚ ᱤᱧ ᱵᱟᱵᱟᱭ ᱟᱹᱜᱩ ᱟᱹᱧ ᱠᱟᱱ ᱛᱟᱦᱮᱸ ᱱᱟᱭ ᱛᱟᱨᱯᱚᱨᱮ ᱡᱚᱠᱷᱚᱱ ᱤᱧᱤᱧ ᱥᱮᱬᱟ ᱧᱚᱜ ᱮᱱᱟ ᱚᱱᱟ ᱫᱚᱠᱟᱱ ᱠᱚᱧ ᱧᱮᱞ ᱪᱮᱫ ᱠᱮᱫᱟ ᱛᱚᱠᱷᱚᱱ ᱫᱚ ᱤᱧ ᱛᱮᱜᱤᱧ ᱪᱟᱞᱟᱜ ᱠᱟᱱ ᱛᱟᱦᱮᱱᱟ ᱟᱞᱮ ᱵᱟᱡᱟᱨ ᱨᱮ ᱟᱞᱮᱭᱟᱜ ᱱᱚᱣᱟ ᱟᱞᱮ ᱚᱲᱟᱜ ᱠᱷᱚᱱ ᱫᱚ ᱥᱩᱨ ᱜᱮᱭᱟ ᱵᱟᱡᱟᱨ ᱫᱚ ᱚᱸᱰᱮᱜᱮ ᱵᱳᱭ ᱫᱚᱠᱟᱱ ᱢᱮᱱᱟᱜᱼᱟ ᱚᱱᱟ ᱵᱳᱭ ᱫᱚᱠᱟᱱ ᱠᱷᱚᱡ ᱜᱮ ᱤᱧ ᱫᱚ ᱨᱚᱝ ᱠᱚ ᱨᱳᱞ ᱠᱚᱫᱚᱧ ᱠᱤᱨᱤᱧ ᱟᱹᱜᱩᱭᱟ ᱛᱟᱪᱷᱟᱲᱟ ᱱᱮᱛᱟᱨ ᱢᱟ ᱚᱱᱞᱟᱭᱤᱱ ᱦᱩᱭ ᱟᱠᱟᱱ ᱯᱷᱳᱱ ᱨᱮ ᱚᱰᱟᱨ ᱞᱮᱠᱷᱟᱡ ᱜᱮ ᱚᱲᱟᱜ ᱛᱮᱠᱚ ᱟᱹᱜᱩ ᱦᱚᱴᱚ ᱟᱢᱟ ᱡᱮᱢᱚᱱᱠᱤ ᱯᱷᱤᱞᱤᱯᱠᱟᱨᱴ ᱢᱮᱱᱟᱜᱼᱟ ᱥᱮ ᱮᱢᱟᱡᱚᱱ ᱢᱮᱱᱟᱜᱼᱟ ᱢᱤᱥᱳ ᱢᱮᱱᱟᱜᱼᱟ ᱟᱹᱰᱤ ᱠᱚᱢ ᱠᱚᱢ ᱫᱟᱢ ᱛᱮᱜᱮ ᱟᱹᱰᱤ ᱢᱚᱡᱽ ᱢᱚᱡᱽ ᱵᱷᱟᱜᱮ ᱡᱤᱱᱤᱥ ᱠᱚ ᱟᱹᱜᱩ ᱦᱚᱴᱚ ᱟᱢᱟ ᱛᱚ ᱠᱤᱨᱤᱧ ᱨᱮᱱᱟᱜ ᱫᱚ ᱥᱚᱢᱚᱥᱥᱟ ᱫᱚ ᱵᱟᱝ ᱦᱩᱭ ᱠᱟᱱᱟ ᱵᱚᱞᱮ ᱟᱨ ᱡᱮᱦᱮᱛᱩ ᱵᱟᱡᱟᱨ ᱵᱟᱡᱟᱨ ᱥᱮᱜ ᱨᱮ ᱚᱲᱟᱜ ᱛᱳ ᱠᱟᱹᱴᱤᱡ ᱛᱟᱲᱟᱢ ᱠᱟᱛᱮ ᱪᱟᱞᱟᱣ ᱞᱮᱱᱠᱷᱟᱡ ᱜᱮ ᱫᱚᱠᱟᱱ ᱠᱷᱚᱡ ᱮᱢ ᱠᱤᱨᱤᱧ ᱟᱹᱜᱩ ᱠᱮᱫᱟ ᱪᱷᱚᱵᱤ ᱟᱸᱠᱟᱣ ᱞᱟᱹᱜᱤᱫ ᱡᱮ ᱨᱚᱝ ᱜᱮ ᱫᱚᱨᱠᱟᱨᱟ ᱚᱱᱠᱟ ᱫᱚ ᱠᱟᱛᱷᱟ ᱫᱚ ᱵᱟᱝ ᱠᱟᱱᱟ ᱵᱤᱱᱟᱹ ᱨᱚᱝ ᱛᱮᱦᱚᱸ ᱠᱤᱱᱛᱩ ᱪᱷᱚᱵᱤ ᱫᱚ ᱟᱸᱠᱟᱜ ᱜᱮᱭᱟ ᱡᱮᱢᱚᱱ ᱠᱤ ᱨᱩᱞ ᱛᱮ ᱪᱷᱚᱵᱤ ᱟᱸᱠᱟᱣ ᱞᱮᱠᱷᱟᱡ ᱵᱞᱮᱠᱮᱱ ᱦᱳᱣᱟᱭᱤᱴ ᱪᱷᱚᱵᱤ ᱡᱟᱦᱟᱸ ᱠᱚ ᱢᱮᱱᱟ ᱞᱟᱦᱟᱛᱮ ᱫᱤᱱ ᱨᱮ ᱡᱚᱠᱷᱚᱱ ᱴᱤᱵᱷᱤ ᱵᱚᱱ ᱧᱮᱞᱮᱫ ᱛᱟᱦᱮᱱᱟ ᱛᱚᱠᱷᱚᱱ ᱫᱚ ᱠᱤᱱᱛᱩ ᱴᱤᱵᱷᱤ ᱠᱚᱨᱮᱜ ᱫᱚ ᱠᱚᱱᱚ ᱨᱚᱝᱜᱤᱱ ᱡᱤᱱᱤᱥ ᱫᱚ ᱵᱟᱠᱚ ᱩᱫᱩᱜ ᱮᱜ ᱛᱟᱦᱮᱱᱟ ᱚᱸᱰᱮ ᱫᱚ ᱠᱷᱟᱹᱞᱤ ᱵᱟᱨᱭᱟ ᱨᱚᱝ ᱜᱮ ᱛᱟᱦᱮᱱ ᱠᱟᱱ ᱛᱟᱦᱮᱱᱟ ᱦᱮᱸᱫᱮ ᱟᱨ ᱯᱩᱸᱰ ᱛᱳ ᱵᱤᱱᱟ ᱨᱚᱝ ᱛᱮᱦᱚᱸ ᱪᱷᱚᱵᱤ ᱫᱚ ᱟᱸᱠᱟᱣ ᱫᱚ ᱜᱟᱱᱚᱜ ᱜᱮᱭᱟ ᱨᱩᱞ ᱛᱮᱢ ᱟᱸᱠᱟᱣ ᱠᱮᱫᱟ ᱟᱨ ᱡᱟᱦᱟᱸ ᱞᱮᱠᱟ ᱥᱮᱴ ᱠᱚᱠᱚ ᱵᱮᱱᱟᱣᱟ ᱵᱚᱞᱮ ᱪᱷᱚᱵᱤ ᱟᱸᱠᱟᱣ ᱠᱟᱛᱮ ᱛᱳ ᱢᱚᱡᱽ ᱛᱮ ᱟᱸᱠᱟᱣ ᱞᱮᱠᱷᱟᱡ ᱯᱩᱲ ᱯᱮᱡᱽ ᱨᱮ ᱦᱮᱸᱫᱮ ᱨᱩᱞ ᱛᱮ ᱡᱩᱫᱤᱢ ᱟᱸᱠᱟᱣ ᱠᱷᱟᱡ ᱟᱹᱰᱤᱜᱮ ᱢᱚᱡᱽ ᱧᱮᱞᱚᱜᱼᱟ ᱛᱚᱠᱷᱚᱱ ᱫᱚ ᱨᱚᱝ ᱨᱮᱱᱟᱜ ᱫᱚᱨᱠᱟᱨ ᱫᱚ ᱵᱟᱝ ᱯᱟᱲᱟᱜᱼᱟ ᱡᱚᱫᱤ ᱨᱚᱝ ᱪᱩᱝᱜᱤᱭᱟᱹ ᱧᱮᱞ ᱮᱢ ᱠᱩᱥᱤᱭᱟᱜ ᱠᱷᱟᱡ ᱛᱚᱠᱷᱚᱱ ᱨᱚᱝ ᱫᱚ ᱮᱢ ᱫᱟᱲᱮᱭᱟᱜ ᱟᱢ ᱵᱟᱝᱠᱷᱟᱡ ᱤᱧ ᱫᱩᱧ ᱢᱚᱱᱮᱭᱮᱜ ᱛᱟᱦᱮᱱ ᱵᱤᱱᱟᱹ ᱨᱚᱝ ᱛᱮᱦᱚᱸ ᱪᱷᱚᱵᱤ ᱟᱸᱠᱟᱣ ᱫᱚ ᱜᱟᱱᱚᱜ ᱜᱮᱭᱟ ᱨᱚᱝ ᱡᱮ ᱮᱠᱫᱚᱢ ᱜᱮ ᱡᱟᱹᱨᱩᱨᱤ ᱜᱮᱭᱟ ᱚᱱᱠᱟ ᱫᱚ ᱠᱳᱱᱳ ᱠᱟᱛᱷᱟ ᱫᱚ ᱵᱟᱝ ᱠᱟᱱᱟ ᱪᱷᱚᱵᱤ ᱟᱸᱠᱟᱣ ᱞᱟᱹᱜᱤᱫ ᱫᱚ ᱢᱤᱫᱴᱮᱡ ᱤᱪᱪᱷᱟᱹ ᱪᱟᱹᱭ ᱨᱟᱹᱥᱠᱟᱹ ᱪᱟᱹᱭ ᱢᱚᱱᱮᱨᱮ ᱛᱚᱵᱮᱜᱮ ᱪᱷᱚᱵᱤ ᱫᱚ ᱟᱸᱠᱟᱣ ᱜᱟᱱᱚᱜᱼᱟ ᱢᱚᱱᱮᱨᱮ ᱡᱩᱫᱤ ᱨᱟᱹᱥᱠᱟᱹ ᱟᱨ ᱤᱪᱪᱷᱟᱹ ᱵᱟᱝ ᱛᱟᱦᱮᱱ ᱠᱷᱟᱡ ᱛᱚᱵᱮ ᱫᱚ ᱪᱷᱚᱵᱤ ᱫᱚ ᱟᱢᱫᱚ ᱛᱤᱥ ᱜᱮ ᱢᱚᱡᱽ ᱫᱚ ᱵᱟᱢ ᱟᱸᱠᱟᱣ ᱫᱟᱲᱮᱭᱟᱜᱼᱟ ᱡᱟᱦᱟᱱᱟᱜ ᱠᱟᱹᱢᱤᱜᱮ ᱪᱷᱚᱵᱤ ᱟᱸᱠᱟᱣ ᱦᱳᱠ ᱥᱮ ᱟᱞᱟᱫᱟ ᱠᱟᱹᱢᱤᱜᱮ ᱢᱤᱫᱴᱮᱡ ᱤᱪᱪᱷᱟᱹ ᱵᱟᱝ ᱛᱟᱦᱮᱸ ᱞᱮᱱᱠᱷᱟᱡ ᱫᱚ ᱟᱢᱫᱚ ᱛᱤᱥᱜᱮ ᱵᱟᱢ ᱫᱟᱲᱮᱭᱟᱜᱼᱟ ᱛᱳ ᱚᱱᱟ ᱠᱟᱹᱢᱤ ᱯᱩᱨᱟᱹᱣ ᱞᱟᱹᱜᱤᱫ ᱟᱢᱜᱮ ᱱᱤᱡᱮᱨ ᱢᱚᱱᱛᱮ ᱱᱤᱡᱮ ᱢᱚᱱᱮ ᱨᱮᱱᱟᱜ ᱨᱟᱹᱥᱠᱟᱹᱛᱮ ᱟᱢᱠᱮ ᱢᱚᱡᱽ ᱜᱮ ᱚᱱᱟ ᱪᱷᱚᱵᱤ ᱫᱚ ᱟᱸᱠᱟᱣ ᱦᱩᱭᱩᱜ ᱛᱟᱢᱟ ᱛᱚᱵᱮᱜᱮ ᱟᱢ ᱫᱚ ᱥᱮᱬᱟᱜ ᱥᱮ ᱩᱱᱟᱹᱛ ᱫᱟᱲᱮᱭᱟᱜ ᱟᱢ ᱟᱢᱟᱜ ᱥᱚᱢᱟᱡᱽ ᱨᱮᱱᱟᱜ